ᱪᱮᱫᱞᱮᱠᱟ ᱠᱟᱛᱮᱢ ᱯᱷᱳᱴᱳᱜᱨᱟᱯᱷ ᱥᱮᱨᱢᱟ ᱦᱟᱹᱵᱤᱡ ᱟᱹᱨᱩᱯᱷᱮᱨᱟᱣ ᱟᱠᱟᱱᱟ ᱢᱟᱨᱮᱱᱟᱜ ᱠᱮᱢᱮᱨᱟ ᱟᱨ ᱱᱟᱣᱟᱱᱟᱜ ᱢᱳᱵᱟᱭᱤᱞ ᱨᱮᱭᱟᱜ ᱠᱮᱢᱮᱨᱟ ᱢᱩᱫᱽᱨᱮ ᱛᱚᱯᱷᱟᱛ ᱫᱚ ᱪᱮᱫ ᱱᱚᱣᱟ ᱫᱚ ᱠᱤ ᱱᱤᱛ ᱥᱳᱞᱳ ᱜᱮᱭᱟ ᱥᱮᱫᱟᱭᱟᱜ ᱯᱷᱳᱴᱳᱜᱨᱟᱯᱷ ᱟᱨ ᱱᱟᱦᱟᱜᱟᱜ ᱢᱳᱵᱟᱭᱤᱞ ᱨᱮ ᱟᱹᱰᱤ ᱠᱤᱪᱷᱟᱹ ᱟᱹᱰᱤ ᱠᱤᱪᱷᱤ ᱟᱹᱨᱩ ᱯᱷᱮᱨᱟᱣ ᱟᱠᱟᱱᱟ ᱡᱟᱦᱟᱸ ᱠᱤ ᱟᱵᱚ ᱚᱱᱟ ᱠᱚ ᱧᱮᱞ ᱥᱮ ᱵᱟᱰᱟᱭ ᱞᱟᱹᱜᱤᱫ ᱫᱚ ᱟᱹᱰᱤ ᱜᱟᱱ ᱮᱯᱥ ᱥᱮ ᱚᱱᱟ ᱨᱮᱱᱟᱜ ᱟᱭᱠᱚᱱ ᱥᱮ ᱚᱱᱟ ᱨᱮᱱᱟᱜ ᱯᱷᱟᱱᱥᱮᱱ ᱠᱚ ᱢᱮᱱᱟᱜᱼᱟ ᱡᱟᱦᱟᱸ ᱠᱤ ᱦᱟᱱᱟ ᱯᱷᱳᱴᱳᱜᱨᱟᱯᱷ ᱨᱮᱫᱚ ᱢᱤᱫᱴᱟᱹᱝ ᱯᱷᱳᱴᱳ ᱥᱚᱸᱜᱮ ᱜᱮ ᱦᱤᱡᱩᱜ ᱠᱟᱱᱟ ᱟᱨ ᱱᱤᱛᱳᱜᱟᱜ ᱨᱮᱫᱚ ᱟᱢ ᱡᱟᱦᱟᱸ ᱚᱠᱛᱚ ᱢᱤᱫᱴᱟᱹᱝ ᱨᱮᱜᱮ ᱟᱹᱰᱤ ᱜᱚᱴᱟᱝ ᱮᱯᱥ ᱢᱮᱱᱛᱮ ᱚᱱᱟ ᱨᱮ ᱠᱮᱢᱨᱟ ᱚᱱᱟ ᱨᱮᱜᱮ ᱨᱮᱠᱚᱰᱟᱨ ᱚᱱᱟ ᱨᱮᱜᱮ ᱵᱷᱤᱰᱭᱳ ᱧᱮᱞ ᱚᱱᱟ ᱨᱮᱜᱮ ᱟᱹᱰᱤ ᱠᱤᱪᱷᱩ ᱧᱮᱞ ᱜᱟᱱᱚᱜ ᱠᱟᱱᱟ ᱥᱮᱫᱟᱭᱟᱜ ᱨᱮᱫᱚ ᱠᱷᱟᱹᱞᱤ ᱥᱩᱢᱩᱝ ᱯᱷᱳᱴᱳᱜᱨᱟᱯᱷ ᱥᱮ ᱠᱷᱟᱹᱞᱤ ᱚᱱᱟ ᱩᱢᱩᱞ ᱥᱩᱢᱩᱝᱮᱢ ᱨᱟᱠᱟᱵ ᱫᱟᱲᱭᱟᱜ ᱠᱟᱱ ᱛᱟᱦᱮᱸᱫ ᱠᱤᱱᱛᱩ ᱱᱤᱛᱟᱜ ᱚᱠᱛᱚ ᱨᱮᱫᱚ ᱚᱱᱟ ᱠᱷᱚᱱ ᱟᱹᱰᱤ ᱡᱟᱹᱥᱛᱤ ᱟᱨ ᱟᱹᱰᱤ ᱰᱷᱮᱹᱨ ᱡᱟᱦᱟᱸ ᱠᱤ ᱢᱮᱱ ᱜᱟᱱᱚᱜᱼᱟ ᱰᱤᱡᱤᱴᱮᱞ ᱫᱩᱱᱭᱟᱹ ᱨᱮᱱᱟᱜ ᱥᱟᱶᱛᱮ ᱛᱟᱲᱟᱢ ᱜᱟᱱᱚᱜ ᱞᱮᱠᱟᱱ ᱥᱮ ᱜᱚᱴᱟ ᱫᱩᱱᱭᱟᱹ ᱨᱮᱱᱟᱜ ᱢᱤᱫ ᱚᱠᱛᱚ ᱨᱮ ᱜᱚᱴᱟ ᱚᱠᱟ ᱠᱚᱬ ᱨᱮ ᱵᱚᱞᱚ ᱥᱮ ᱥᱮᱱ ᱥᱮ ᱧᱮᱞ ᱥᱟᱱᱟᱢᱟ ᱚᱱᱟᱜᱮᱢ ᱧᱮᱞ ᱫᱟᱲᱮᱭᱟᱜᱼᱟ ᱚᱱᱟᱛᱮ ᱥᱮᱫᱟᱭ ᱟᱨ ᱱᱟᱦᱟᱜᱟᱜ ᱨᱮᱫᱚ ᱟᱹᱰᱤ ᱟᱭᱢᱟ ᱯᱷᱟᱨᱟᱠ ᱟᱨ ᱯᱷᱚᱨᱚᱠ ᱦᱚᱸ ᱢᱮᱱᱟᱜ ᱜᱮᱭᱟ ᱚᱱᱟᱛᱮ ᱱᱤᱭᱟᱹ ᱠᱚᱜᱮ ᱟᱹᱰᱤ ᱟᱭᱢᱟ ᱞᱮᱠᱟᱱ ᱠᱟᱹᱢᱤ ᱢᱤᱫ ᱨᱮ ᱫᱩᱲᱩᱵ ᱠᱟᱛᱮᱫ ᱟᱹᱰᱤ ᱠᱤᱪᱷᱤ ᱜᱟᱱᱚᱜᱼᱟ